ᱵᱷᱟᱨᱚᱛ ᱨᱤᱭᱟ ᱥᱟᱥᱛᱷᱚ ᱵᱮᱵᱚᱥᱛᱷᱟ ᱫᱚ ᱟᱹᱰᱤ ᱜᱤ ᱵᱷᱟᱹᱜᱤ ᱜᱮᱭᱟ ᱦᱚᱥᱯᱤᱴᱟᱞ ᱡᱟᱦᱟᱸᱭ ᱰᱟᱠᱛᱚᱨ ᱠᱩ ᱱᱟᱨᱥ ᱠᱩ ᱦᱮᱱᱟᱜ ᱠᱩᱣᱟ ᱩᱱᱠᱩ ᱦᱚᱸ ᱟᱹᱰᱤ ᱵᱷᱟᱹᱜᱤ ᱛᱮᱜᱤ ᱨᱩᱜᱤ ᱠᱩ ᱧᱮᱞ ᱮᱫ ᱠᱚᱣᱟ ᱡᱟᱦᱟᱸᱭ ᱦᱟᱢᱟᱞ ᱦᱮᱱᱟᱜ ᱠᱚᱣᱟ ᱩᱱᱠᱩ ᱞᱟᱹᱜᱤᱫ ᱮᱢᱵᱩᱞᱮᱱᱥ ᱨᱮᱱᱟᱜ ᱵᱮᱵᱚᱥᱛᱟ ᱦᱮᱱᱟᱜᱼᱟ ᱟᱨ ᱟᱥᱟ ᱫᱤᱫᱤᱢᱩᱱᱤ ᱟᱨ ᱚᱝᱜᱚᱱᱟᱲᱤ ᱡᱟᱦᱟᱭ ᱢᱮᱱᱟᱜ ᱠᱚᱭᱟ ᱩᱱᱠᱩ ᱟᱹᱛᱩ ᱴᱚᱞᱟ ᱨᱮ ᱚᱲᱟᱜ ᱚᱲᱟᱜ ᱥᱮᱱ ᱠᱟᱛᱮᱫ ᱨᱩᱜᱤᱠᱩ ᱧᱮᱞ ᱮᱫ ᱠᱚᱣᱟ ᱪᱮᱫ ᱪᱮᱫ ᱯᱮ ᱪᱮᱫ ᱪᱮᱫ ᱥᱚᱢᱚᱥᱥᱟ ᱦᱩᱭᱩᱜ ᱠᱟᱱ ᱛᱟᱹᱠᱩᱣᱟ ᱚᱱᱟ ᱦᱩᱠᱩ ᱠᱩᱞᱤᱭᱮᱫ ᱠᱩᱣᱟ ᱨᱟᱱ ᱨᱮᱱᱟᱜ ᱵᱮᱵᱥᱛᱟ ᱦᱮᱱᱟᱜᱼᱟ ᱚᱱᱟ ᱠᱚᱠᱚ ᱮᱢ ᱚᱴᱚ ᱟᱠᱚ ᱠᱟᱱᱟ ᱟᱨ ᱡᱟᱦᱟᱨᱮ ᱨᱟᱥᱛᱟ ᱜᱷᱟᱴ ᱠᱩ ᱠᱷᱟᱨᱟᱯ ᱜᱮᱭᱟ ᱚᱸᱰᱮ ᱫᱚ ᱮᱢᱵᱩᱞᱮᱱᱥ ᱦᱚᱸ ᱵᱟᱝ ᱪᱟᱞᱟᱣ ᱫᱟᱲᱮᱭᱟᱜ ᱠᱟᱱᱟ ᱟᱨ ᱟᱥᱟ ᱫᱤᱫᱤᱢᱩᱱᱤ ᱠᱩ ᱚᱝᱜᱚᱱᱣᱟᱲᱤ ᱠᱩ ᱦᱮᱱᱟᱜ ᱠᱚᱣᱟ ᱩᱱᱠᱩ ᱦᱚᱸ ᱵᱟᱠᱩ ᱥᱮᱱ ᱫᱟᱲᱮᱭᱟᱜ ᱠᱟᱱᱟ